ᱦᱮᱸ ᱦᱮᱞᱳ ᱦᱳᱭ ᱦᱮᱸ ᱜᱚᱝᱠᱮ ᱦᱚᱸᱜᱼᱚᱭ ᱛᱚ ᱵᱮᱥ ᱫᱷᱟᱨᱟ ᱜᱮ ᱪᱟᱞᱟᱣ ᱫᱚ ᱪᱟᱞᱟᱜ ᱠᱟᱱᱟ ᱦᱚᱸᱜᱼᱚᱭ ᱛᱚ ᱛᱚᱨᱟᱣ ᱨᱟᱠᱟᱵ ᱟᱠᱟᱱᱟ ᱟᱨ ᱯᱟᱹᱴᱷᱩᱣᱟᱹ ᱢᱮᱱᱟᱜ ᱠᱚᱜᱮᱭᱟ ᱟᱹᱰᱤ ᱥᱟᱸᱜᱮ ᱜᱮ ᱟᱨ ᱱᱚᱜᱼᱚᱭ ᱛᱚ ᱡᱮᱜᱮᱫ ᱵᱤᱫᱽᱫᱟᱹᱜᱟᱲ ᱨᱮ ᱱᱚᱸᱜᱼᱚᱭ ᱩᱪᱪᱚᱥᱤᱠᱠᱷᱟ ᱱᱚᱜᱼᱚᱭ ᱪᱟᱞᱩᱜ ᱠᱟᱱᱟ ᱟᱨ ᱥᱟᱶᱛᱮ ᱱᱚᱝᱠᱟ ᱯᱨᱟᱭᱢᱟᱨᱤ ᱠᱷᱚᱱ ᱦᱚᱸ ᱯᱨᱟᱭᱢᱟᱨᱤ ᱨᱮᱦᱚᱸ ᱦᱟᱸᱰᱮᱼᱱᱟᱰᱮ ᱦᱚᱱᱚᱛ ᱨᱮ ᱱᱚᱝᱠᱟ ᱪᱟᱞᱩᱣᱟᱠᱟᱱᱟ ᱫᱤᱭᱮᱯᱚᱛᱮ ᱱᱚᱝᱠᱟ ᱟᱹᱛᱩ ᱯᱩᱲᱥᱤ ᱱᱚᱝᱠᱟ ᱯᱨᱟᱭᱢᱟᱨᱤ ᱠᱷᱚᱱ ᱛᱟᱯᱚᱨᱛᱮ ᱦᱟᱭ ᱥᱠᱩᱞ ᱨᱮᱦᱚᱸ ᱚᱞᱪᱤᱠᱤ ᱛᱮ ᱚᱞᱚᱜ ᱯᱟᱲᱦᱟᱜ ᱪᱟᱞᱩ ᱦᱩᱭ ᱟᱠᱟᱱᱟ ᱢᱤᱰᱤᱭᱟᱢ ᱟᱨᱠᱤ ᱥᱟᱱᱛᱟᱞᱤ ᱢᱤᱰᱤᱭᱟᱢ ᱪᱟᱞᱩᱣᱟᱠᱟᱱᱟ ᱢᱤᱫᱼᱵᱟᱨ ᱟᱨ ᱱᱚᱶᱟ ᱥᱟᱶᱛᱮ ᱱᱩᱠᱩ ᱥᱚᱨᱠᱟᱨ ᱯᱟᱥᱴᱟ ᱥᱮᱫ ᱠᱷᱚᱱ ᱦᱚᱸ ᱟᱹᱰᱤ ᱜᱚᱲᱚᱼᱥᱚᱯᱚᱦᱚᱫ ᱮ ᱮᱢᱚᱜ ᱠᱟᱱ ᱜᱮᱭᱟ ᱢᱮᱸᱫᱼᱞᱩᱛᱩᱨᱟᱜ ᱠᱟᱱ ᱜᱮᱭᱟᱭ ᱱᱚᱝᱠᱟ ᱫᱚ ᱵᱟᱵᱚᱱ ᱢᱮᱱᱟ ᱡᱮ ᱜᱚᱝᱠᱮ ᱠᱚᱠᱚ ᱱᱤᱭᱳᱜᱚᱜ ᱠᱟᱱ ᱜᱮᱭᱟ ᱟᱫᱚ ᱱᱚᱜᱼᱚᱭ ᱛᱚ ᱦᱟᱸᱜ ᱠᱤᱪᱷᱩ ᱫᱤᱱ ᱞᱟᱦᱟ ᱨᱮᱜᱮ ᱠᱚ ᱱᱤᱭᱳᱜᱽ ᱵᱟᱲᱟᱭᱮᱱᱟ ᱟᱨᱚ ᱦᱟᱸᱜ ᱱᱚᱜᱼᱚᱭ ᱛᱚ ᱠᱩᱨᱩᱢᱩᱴᱩ ᱪᱟᱞᱟᱜ ᱠᱟᱱᱟ ᱦᱟᱸᱜ ᱟᱨ ᱛᱟᱯᱚᱛᱮ ᱯᱟᱹᱴᱷᱩᱣᱟᱹ ᱡᱟᱦᱟᱸᱛᱤᱱᱟᱹᱜ ᱠᱚ ᱡᱟᱹᱥᱛᱤᱜ ᱟᱥᱮ ᱟᱫᱚ ᱡᱟᱹᱥᱛᱤ ᱞᱮᱱᱠᱷᱟᱱ ᱜᱮ ᱫᱤᱭᱮ ᱟᱫᱚ ᱪᱟᱯ ᱮᱢ ᱦᱩᱭᱩᱜᱼᱟ ᱫᱤᱭᱮᱯᱚᱨ ᱛᱟᱞᱦᱮ ᱠᱷᱟᱱ ᱜᱮ ᱴᱤᱪᱟᱨ ᱠᱚ ᱱᱤᱭᱳᱜᱚᱜᱼᱟ ᱟᱫᱚ ᱯᱟᱹᱴᱷᱩᱣᱟᱹ ᱠᱚᱠᱚ ᱡᱟᱹᱥᱛᱤᱜᱼᱟ ᱛᱚᱵᱮ ᱟᱱᱤᱡ ᱛᱚ ᱱᱤᱭᱳᱜᱽ ᱫᱚ ᱦᱩᱭᱩᱜᱼᱟ ᱟᱫᱚ ᱯᱟᱹᱴᱷᱩᱣᱟᱹ ᱠᱚ ᱵᱟᱝ ᱫᱚ ᱵᱟᱝ ᱦᱮᱡ ᱫᱚᱠᱚ ᱦᱤᱡᱩᱜ ᱠᱟᱱ ᱜᱮᱭᱟ ᱟᱹᱰᱤ ᱥᱟᱸᱜᱮ ᱜᱮ ᱦᱮᱸ ᱦᱮᱸ ᱦᱮᱸ ᱦᱮᱸ ᱦᱮᱸ ᱦᱮᱸ ᱞᱟᱦᱟᱱᱛᱤ ᱫᱚ ᱱᱚᱝᱠᱟ ᱜᱟᱞᱢᱟᱨᱟᱣ ᱦᱩᱭᱩᱜ ᱠᱟᱱᱟ ᱟᱹᱛᱩᱼᱯᱟᱲᱟ ᱯᱩᱲᱥᱤ ᱱᱚᱝᱠᱟ ᱠᱚ ᱱᱚᱝᱠᱟ ᱡᱩᱫᱤ ᱵᱚᱱ ᱜᱟᱞᱢᱟᱨᱟᱣᱟ ᱡᱮ ᱟᱵᱚᱨᱮᱱ ᱜᱤᱫᱽᱨᱟᱹ ᱠᱚᱫᱚ ᱪᱤᱠᱤ ᱛᱮᱜᱮ ᱵᱚᱱ ᱯᱟᱲᱦᱟᱣ ᱠᱚᱣᱟ ᱛᱟᱞᱦᱮ ᱠᱷᱟᱱ ᱪᱮᱫ ᱪᱤᱠᱟᱹᱜᱼᱟ ᱜᱤᱫᱽᱨᱟᱹ ᱠᱚ ᱡᱟᱹᱥᱛᱤᱜᱼᱟ ᱟᱨ ᱜᱤᱫᱽᱨᱟᱹ ᱠᱚ ᱡᱟᱹᱥᱛᱤ ᱞᱮᱱᱠᱷᱟᱱ ᱪᱮᱫ ᱪᱤᱠᱟᱹᱜᱼᱟ ᱛᱟᱞᱦᱮ ᱦᱮᱡ ᱠᱟᱛᱮᱫ ᱩᱱᱠᱩ ᱡᱚᱠᱷᱚᱱ ᱠᱚ ᱦᱮᱡ ᱠᱟᱛᱮᱫ ᱠᱚ ᱧᱮᱞᱟ ᱵᱟᱝ ᱜᱤᱫᱽᱨᱟᱹ ᱟᱹᱰᱤ ᱠᱚ ᱥᱟᱸᱜᱮ ᱜᱮᱭᱟ ᱟᱨ ᱢᱳᱴᱮᱭ ᱢᱤᱫᱴᱟᱱ ᱵᱟᱨᱭᱟ ᱢᱟᱥᱴᱟᱨ ᱢᱮᱱᱟᱜ ᱠᱤᱱᱟᱹ ᱛᱟᱞᱦᱮ ᱪᱤᱠᱟᱹᱛᱮ ᱦᱩᱭᱩᱜᱼᱟ ᱛᱟᱞᱦᱮ ᱠᱷᱟᱱ ᱜᱮ ᱟᱠᱚ ᱛᱮᱜᱮᱠᱚ ᱢᱮᱱᱟ ᱩᱱᱟᱹᱜ ᱜᱟᱱ ᱜᱤᱫᱽᱨᱟᱹ ᱯᱟᱲᱦᱟᱣ ᱨᱮᱱᱟᱜ ᱮᱱᱟᱨᱡᱤ ᱢᱮᱱᱟᱜ ᱛᱟᱠᱚᱣᱟ ᱛᱟᱞᱮᱦ ᱪᱤᱠᱟᱹᱛᱮ ᱵᱟᱝ ᱦᱩᱭᱩᱜᱼᱟ ᱱᱤᱭᱳᱜᱚᱜᱼᱟ ᱠᱚ ᱦᱳᱭ ᱚᱝᱠᱟᱞᱮᱠᱟ ᱛᱮ ᱦᱮᱸ ᱟᱠᱤᱞ ᱢᱟᱨᱥᱟᱞ ᱢᱤᱫ ᱫᱤᱱ ᱞᱟᱝ ᱨᱚᱯᱚᱲᱟ ᱦᱮᱸᱥᱮ ᱟᱪᱪᱷᱟ ᱢᱤᱫ ᱫᱤᱱ ᱫᱩᱲᱩᱯ ᱡᱩᱛ ᱠᱟᱛᱮᱫ ᱟᱪᱪᱷᱟ ᱱᱚᱝᱠᱟ ᱥᱟᱢᱟᱝᱼᱥᱟᱢᱟᱝ ᱞᱟᱝ ᱨᱚᱯᱚᱲᱟ ᱱᱚᱶᱟ ᱠᱚ ᱞᱟᱹᱭᱛᱮ ᱞᱟᱦᱟᱱᱛᱤ ᱛᱤᱱᱟᱹᱜ ᱫᱷᱟᱨᱤᱡ ᱮᱸ ᱞᱟᱦᱟᱱᱛᱤ ᱥᱮᱱ ᱟᱠᱟᱱᱟ ᱟᱨ ᱪᱮᱫᱞᱮᱠᱟ ᱠᱟᱹᱢᱤᱦᱚᱨᱟ ᱪᱟᱞᱟᱜ ᱠᱟᱱᱟ ᱟᱨ ᱱᱚᱶᱟ ᱠᱚ ᱠᱟᱹᱪ ᱞᱟᱝ ᱧᱮᱞᱟ ᱟᱹᱰᱤ ᱵᱮᱥ ᱟᱫᱚ ᱱᱤᱛ ᱞᱮᱠᱟ ᱛᱮᱫᱚ ᱟᱹᱰᱤ ᱱᱟᱯᱟᱭ ᱜᱮ ᱠᱟᱹᱢᱤᱦᱚᱨᱟ ᱪᱟᱞᱟᱜ ᱠᱟᱱᱟ ᱚᱞᱚᱜ ᱯᱟᱲᱦᱟᱣ ᱠᱚᱫᱚ ᱦᱮᱸ ᱟᱪᱪᱷᱟ ᱜᱚᱝᱠᱮ ᱢᱟ ᱛᱟᱞᱦᱮ ᱴᱷᱤᱠᱜᱮᱭᱟ ᱦᱮᱸ ᱢᱟ